ᱦᱮᱸ ᱜᱚᱝᱠᱮ ᱟᱵᱮᱱ ᱟᱨᱠᱤ ᱨᱮᱱ

ᱟᱪᱪᱷᱟ ᱟᱪᱪᱷᱟ ᱟᱪᱪᱷᱟ ᱦᱳᱭ ᱞᱟᱹᱠᱛᱤ ᱛᱟᱦᱮᱸ ᱠᱟᱱᱟ ᱦᱳᱭ ᱢᱚᱬᱮ ᱫᱤᱱ ᱯᱚᱨᱮ ᱢᱤᱫᱴᱟᱝ ᱢᱮᱱᱟᱜᱼᱟ ᱠᱳᱞᱠᱟᱛᱟᱨᱮ ᱟᱫᱚ ᱱᱚᱰᱮ ᱵᱳᱠᱟᱨ ᱠᱷᱚᱱ ᱚᱱᱠᱟᱱ ᱜᱟᱹᱲᱤ ᱢᱮᱱᱟᱜᱼᱟ ᱡᱟᱦᱟᱸ ᱥᱮᱛᱟᱜ ᱡᱚᱦᱚᱜ ᱢᱮᱱᱟᱜᱼᱟ ᱡᱟᱦᱟᱸ ᱠᱳᱞᱠᱟᱛᱟᱭ ᱥᱮᱴᱮᱨ ᱢᱟ ᱟᱪᱪᱷᱟ ᱟᱪᱪᱷᱟ ᱴᱷᱤᱠ ᱟᱫᱚ ᱱᱤᱭᱟᱹᱤᱧ ᱢᱮᱱᱟ ᱡᱮ ᱚᱱᱟᱨᱮ ᱟᱫᱚ ᱵᱳᱜᱤ ᱫᱚ ᱛᱤᱱᱟᱹᱜ ᱢᱮᱱᱟᱜᱼᱟ ᱦᱳᱭ ᱟᱫᱚ ᱨᱮᱱᱟᱜ ᱡᱟᱦᱟᱸ ᱜᱚᱱᱚᱝ ᱛᱟᱭ ᱚᱱᱟ ᱫᱚ ᱛᱤᱱᱟᱹᱜ ᱟᱪᱪᱷᱟ ᱟᱫᱚ ᱵᱳᱠᱟᱨᱚ ᱠᱷᱚᱱ ᱫᱚ ᱛᱤᱨᱮ ᱞᱟᱲᱟᱜᱼᱟ ᱟᱫᱚ ᱠᱳᱞᱠᱟᱛᱟ ᱥᱮᱴᱮᱨᱛᱮ ᱚᱠᱛᱚ ᱛᱤᱱᱟᱹᱜ ᱮ ᱦᱟᱛᱟᱣᱟ ᱟᱫᱚ ᱛᱤᱱᱟᱹᱜ ᱜᱟᱱ ᱨᱮ ᱱᱩᱭ ᱫᱚ ᱛᱤᱸᱜᱩᱜᱼᱟ ᱟᱪᱪᱷᱟ ᱟᱪᱪᱷᱟ ᱟᱫᱚ ᱢᱮᱱᱮᱫᱟ ᱞᱤᱧ ᱡᱟᱦᱟᱱᱟᱜ ᱱᱚᱣᱟ ᱜᱟᱹᱰᱤᱨᱮ ᱡᱚᱢᱼᱧᱩ ᱨᱮᱱᱟᱜ ᱚᱥᱩᱵᱤᱫᱷᱟ ᱦᱩᱭᱩᱜᱼᱟ ᱪᱮ ᱟᱪᱪᱷᱟ ᱟᱯᱱᱟᱨ ᱵᱮᱵᱚᱥᱛᱷᱟ ᱤᱫᱤ ᱦᱩᱭᱩᱜᱼᱟ ᱟᱪᱪᱷᱟ ᱦᱳᱭ ᱟᱫᱚ ᱯᱳᱭᱞᱳ ᱫᱷᱟᱣ ᱞᱤᱧ ᱪᱟᱞᱟᱜ ᱠᱟᱱ ᱫᱚ ᱩᱱᱟᱹᱜ ᱢᱟᱨᱟᱝ ᱥᱚᱦᱚᱨ ᱤᱱᱟᱹᱜ ᱥᱟᱺᱜᱤᱧ ᱟᱞᱮᱫᱚ ᱟᱛᱳ ᱫᱤᱥᱚᱢ ᱨᱮᱱ ᱦᱚᱲ ᱠᱚᱨᱮ ᱵᱟᱝᱞᱮ ᱫᱮᱡ ᱵᱟᱲᱟ ᱟᱠᱟᱱᱟ ᱟᱫᱚ ᱚᱱᱟᱛᱮ ᱵᱚᱛᱚᱨ ᱜᱮ ᱵᱩᱡᱷᱟᱹᱜ ᱠᱟᱱᱟ ᱟᱪᱪᱷᱟ ᱴᱷᱤᱠ ᱴᱷᱤᱠ ᱢᱟ ᱮᱱᱠᱷᱟᱱ ᱡᱚᱦᱟᱨ ᱜᱮ